ᱦᱮᱞᱳ ᱱᱚᱣᱟ ᱟᱫᱷᱟᱨ ᱥᱮᱱᱴᱟᱨ ᱚᱯᱷᱤᱥ ᱠᱟᱱᱟ ᱥᱮ ᱤᱧᱫᱚ ᱩᱲᱤᱥᱥᱟ ᱫᱤᱥᱚᱢ ᱨᱮᱱ ᱛᱟᱦᱮᱸ ᱠᱟᱱ ᱛᱟᱦᱮᱱ ᱤᱧ ᱱᱤᱛᱳᱜ ᱫᱚ ᱱᱚᱣᱟ ᱵᱳᱠᱟᱨᱳ ᱡᱮᱞᱟᱛᱮ ᱦᱮᱡ ᱟᱠᱟᱱᱟᱞᱮ ᱱᱚᱣᱟ ᱨᱮᱱ ᱵᱟᱥᱤᱱᱫᱟ ᱵᱮᱱᱟᱣ ᱟᱠᱟᱱᱟ ᱞᱮ ᱠᱟᱜᱚᱡᱽ ᱯᱚᱛᱚᱨ ᱠᱚ ᱛᱟᱞᱮ ᱡᱚᱛᱚᱣᱟᱜ ᱱᱚᱰᱮ ᱵᱮᱱᱟᱣ ᱟᱠᱟᱱᱟ ᱟᱫᱚ ᱦᱩᱱᱟᱹᱝ ᱤᱧᱟᱹᱜ ᱚᱱᱟ ᱟᱫᱷᱟᱨ ᱱᱤᱭᱟᱹ ᱠᱚᱛᱤᱧ ᱪᱮᱧᱡᱽ ᱦᱩᱭᱩᱜ ᱠᱟᱱᱟ ᱟᱫᱚ ᱚᱱᱟ ᱨᱮᱭᱟᱜ ᱠᱟᱹᱢᱤᱦᱚᱨᱟ ᱠᱚ ᱛᱤᱱᱟᱹᱜ ᱪᱟᱞᱟᱣ ᱟᱠᱟᱱᱟ ᱚᱱᱟ ᱵᱟᱨᱮ ᱛᱤᱧ ᱠᱩᱞᱤᱭᱮᱫ ᱯᱮᱭᱟ ᱟᱫᱚ ᱛᱤᱱᱟᱹᱜ ᱥᱚᱢᱚᱭ ᱞᱟᱜᱟᱜᱼᱟ ᱱᱟᱦᱟᱜ ᱛᱤᱱᱟᱹᱜ ᱫᱤᱱ ᱞᱟᱜᱟᱜᱼᱟ ᱚᱱᱟ ᱯᱮ ᱞᱟᱹᱭ ᱥᱚᱫᱚᱨᱟᱹᱧᱟ ᱟᱨ ᱪᱮᱫ ᱠᱚ ᱥᱟᱵᱽᱢᱤᱴ ᱦᱩᱭᱩᱜᱼᱟ ᱥᱮ ᱪᱮᱫ ᱰᱚᱠᱳᱢᱮᱱᱴᱥ ᱠᱚ ᱟᱨ ᱞᱟᱹᱠᱛᱤᱜᱼᱟ ᱚᱱᱟ ᱵᱟᱨᱮᱛᱮ ᱦᱩᱱᱟᱹᱝ ᱯᱮ ᱞᱟᱹᱭᱟᱹᱧᱟ ᱤᱧᱟᱹᱜ ᱠᱟᱹᱢᱤ ᱞᱚᱜᱚᱱ ᱫᱷᱟᱨᱟ ᱦᱩᱱᱟᱹᱝ ᱯᱮ ᱛᱩᱞᱟᱹᱣ ᱠᱟᱜ ᱠᱷᱟᱱ ᱞᱚᱜᱚᱱ ᱛᱤᱧ ᱦᱩᱭᱩᱜᱼᱟ ᱦᱩᱱᱟᱹᱝ